ᱤᱧᱫᱚ ᱫᱤᱜᱷᱟ ᱥᱚᱢᱩᱫᱨᱚ ᱧᱮᱞ ᱠᱟᱹᱴᱤᱡ ᱠᱷᱚᱱᱜᱮ ᱟᱹᱰᱤᱼᱟᱸᱴ ᱧᱮᱧᱮᱞ ᱨᱮᱭᱟᱜ ᱤᱪᱪᱷᱟᱹ ᱛᱮᱫ ᱢᱮᱱ ᱛᱟᱦᱮᱸ ᱞᱮᱱᱛᱤᱧᱟᱹ ᱟᱫᱚ ᱢᱤᱫ ᱫᱤᱱᱤᱧ ᱪᱟᱞᱟᱣ ᱞᱮᱱᱟ ᱥᱚᱢᱩᱫᱨᱚᱧ ᱧᱮᱞ ᱠᱮᱫᱟ ᱤᱧᱟᱹᱜ ᱤᱪᱪᱷᱟᱹᱧ ᱯᱩᱨᱚᱱ ᱠᱮᱫᱟ ᱛᱚ ᱚᱸᱰᱮᱧ ᱧᱮᱞ ᱠᱟᱛᱮ ᱤᱧ ᱟᱹᱰᱤ ᱠᱩᱥᱤᱧ ᱵᱩᱡᱷᱟᱹᱣ ᱠᱮᱫᱟ ᱥᱟᱹᱢᱩᱫ ᱨᱮᱭᱟᱜ ᱫᱟᱜ ᱧᱮᱞᱛᱮ ᱟᱹᱰᱤ ᱟᱸᱴᱜᱤᱧ ᱠᱩᱥᱤᱧ ᱟᱹᱭᱠᱟᱹᱣ ᱠᱮᱫᱟ ᱤᱧᱫᱚ ᱠᱟᱹᱴᱤᱡ ᱠᱷᱚᱱᱜᱮ ᱫᱟᱬᱟᱱ ᱫᱚ ᱟᱹᱰᱤ ᱟᱸᱴᱜᱤᱧ ᱠᱩᱥᱤᱭᱟᱜᱼᱟ ᱚᱸᱰᱮ ᱡᱮᱧ ᱪᱟᱞᱟᱜᱼᱟ ᱛᱤᱥ ᱨᱮᱦᱚᱸ ᱵᱟᱹᱧ ᱜᱩᱱᱟᱱ ᱟᱠᱟᱱ ᱛᱟᱦᱮᱱᱟ

ᱚᱸᱰᱮ ᱪᱟᱞᱟᱣ ᱠᱟᱛᱮᱫ ᱠᱟᱹᱴᱤᱡ ᱠᱟᱹᱴᱤᱡ ᱡᱷᱤᱱᱩᱠ ᱦᱟᱹᱠᱩ ᱥᱚᱝᱠᱷᱚ ᱠᱚᱧ ᱧᱮᱞ ᱠᱮᱫ ᱠᱚᱣᱟ ᱟᱨ ᱚᱸᱰᱮᱱᱟᱜ ᱫᱟᱜᱼᱤᱧ ᱧᱩ ᱞᱮᱜᱟ ᱠᱮᱫᱟ ᱛᱚ ᱵᱩᱞᱩᱝ ᱞᱮᱠᱟ ᱟᱹᱭᱠᱟᱹᱜ ᱠᱟᱱᱟ ᱦᱚᱲᱴᱷᱮᱱ ᱠᱷᱚᱱᱜᱮᱧ ᱟᱸᱡᱚᱢ ᱞᱮᱫᱟ ᱡᱮ ᱚᱸᱰᱮᱱᱟᱜ ᱫᱟᱜ ᱫᱚ ᱥᱚᱢᱩᱫᱨᱟᱜ ᱫᱟᱜ ᱫᱚ ᱵᱚᱞᱮ ᱵᱩᱞᱩᱝ ᱵᱩᱞᱚᱝᱜᱮ ᱟᱹᱭᱠᱟᱹᱜᱼᱟ ᱤᱧᱟᱹᱜ ᱤᱪᱪᱷᱟᱹ ᱦᱚᱸ ᱛᱟᱦᱮᱸ ᱞᱮᱱ ᱛᱤᱧᱟᱹ ᱡᱮ ᱢᱤᱫ ᱫᱤᱱ ᱥᱚᱢᱩᱫᱨᱚᱧ ᱧᱮᱞᱟ ᱛᱚ ᱚᱸᱰᱮ ᱪᱟᱞᱟᱣ ᱠᱟᱛᱮᱫ ᱤᱧ ᱟᱹᱰᱤ ᱠᱩᱥᱤᱧ ᱟᱹᱭᱠᱟᱹᱣ ᱠᱮᱫᱟ ᱡᱮ ᱤᱧᱟᱹᱜ ᱤᱧᱟᱹᱜ ᱤᱪᱪᱷᱟᱹᱧ ᱯᱩᱨᱚᱱ ᱠᱮᱫᱟ ᱡᱮ ᱤᱧ ᱢᱤᱫ ᱥᱚᱢᱩᱫᱨᱚᱧ ᱧᱮᱞ ᱜᱮᱭᱟ ᱤᱧᱫᱚ ᱫᱟᱬᱟᱱ ᱥᱮ ᱡᱟᱦᱟᱸᱨᱮ ᱪᱟᱞᱟᱜ ᱫᱚ ᱟᱹᱰᱤ ᱟᱸᱴᱜᱤᱧ ᱠᱩᱥᱤᱭᱟᱜᱼᱟ